ᱟᱵᱚ ᱥᱟᱱᱛᱟᱲ ᱥᱟᱶᱛᱟ ᱨᱮ ᱨᱮᱱᱟᱜ ᱫᱷᱚᱨᱚᱢ ᱟᱹᱰᱤ ᱛᱟᱭᱚᱢ ᱟᱠᱟᱱᱟ ᱪᱮᱫᱟᱜ ᱵᱟᱝᱢᱟ ᱟᱵᱚᱣᱟᱜ ᱥᱟᱱᱛᱟᱲ ᱯᱟᱹᱨᱥᱤ ᱛᱮ ᱚᱞ ᱯᱟᱲᱦᱟᱣ ᱵᱟᱝ ᱦᱩᱭᱟᱠᱟᱱᱟ ᱡᱮ ᱵᱟᱠᱚ ᱯᱟᱲᱦᱟᱣ ᱟᱠᱟᱱᱟ ᱥᱟᱱᱛᱟᱲ ᱯᱟᱹᱨᱥᱤ ᱥᱟᱱᱟᱢ ᱦᱚᱲ ᱵᱟᱝᱠᱚ ᱵᱟᱰᱟᱭᱟ ᱚᱱᱟᱛᱮ ᱟᱵᱚᱣᱟᱜ ᱫᱷᱚᱨᱚᱢ ᱦᱚᱸ ᱛᱟᱭᱚᱢ ᱨᱮᱜᱮ ᱢᱮᱱᱟᱜᱼᱟ ᱮᱴᱟᱜ ᱯᱟᱹᱨᱥᱤ ᱠᱚᱫᱚ ᱟᱠᱚᱣᱟᱜ ᱯᱟᱹᱨᱤᱥ ᱛᱮ ᱚᱞ ᱯᱟᱲᱦᱟᱣ ᱠᱟᱛᱮᱫ ᱟᱠᱚᱣᱟᱜ ᱫᱷᱚᱨᱚᱢ ᱠᱚ ᱞᱟᱦᱟᱭᱮᱜᱼᱟ ᱢᱮᱱᱠᱷᱟᱱ ᱟᱵᱚ ᱥᱟᱱᱛᱟᱲ ᱥᱟᱶᱛᱟ ᱨᱮᱱ ᱦᱚᱲ ᱫᱚ ᱟᱵᱚᱣᱟᱜ ᱯᱟᱹᱨᱥᱤ ᱛᱮ ᱵᱟᱝ ᱚᱞ ᱯᱟᱲᱦᱟᱣ ᱠᱷᱟᱹᱛᱤᱨ ᱱᱤᱛᱳᱜ ᱟᱵᱚᱣᱟᱜ ᱫᱷᱚᱨᱚᱢ ᱦᱚᱸ ᱛᱟᱭᱚᱢ ᱨᱮ ᱢᱮᱱᱟᱜᱼᱟ ᱚᱱᱟ ᱠᱷᱟᱹᱛᱤᱨ ᱤᱧᱟᱹᱜ ᱩᱭᱦᱟᱹᱨ ᱡᱮ ᱟᱵᱚ ᱥᱟᱱᱛᱟᱲ ᱥᱟᱶᱛᱟ ᱨᱮᱱ ᱦᱚᱲ ᱠᱚ ᱥᱟᱱᱟᱢ ᱠᱚᱜᱮ ᱟᱵᱚᱣᱟᱜ ᱯᱟᱹᱨᱥᱤ ᱛᱮᱵᱚᱱ ᱚᱞ ᱯᱟᱲᱦᱟᱣᱚᱜᱼᱟ ᱟᱨ ᱟᱵᱚᱣᱟᱜ ᱫᱷᱚᱨᱚᱢ ᱵᱚᱱ ᱪᱮᱛᱟᱱ ᱥᱮᱫ ᱵᱚᱱ ᱨᱟᱠᱟᱵᱟ ᱟᱵᱚᱣᱟᱜ ᱫᱷᱚᱨᱚᱢ ᱞᱟᱦᱟ ᱨᱟᱠᱟᱵᱽ ᱞᱟᱹᱜᱤᱫ ᱛᱮᱫᱮᱚ ᱟᱵᱚ ᱟᱵᱚᱣᱟᱜ ᱯᱟᱹᱨᱥᱤ ᱛᱮ ᱚᱞᱚᱜ ᱯᱟᱲᱦᱟᱣ ᱟᱹᱰᱤ ᱜᱮ ᱞᱟᱹᱠᱛᱤᱭᱟᱱᱟ ᱟᱵᱚ ᱡᱩᱫᱤ ᱟᱵᱚᱣᱟᱜ ᱯᱟᱹᱨᱥᱤ ᱵᱟᱵᱚ ᱩᱨᱩᱢᱟ ᱮᱱᱠᱷᱟᱱ ᱟᱵᱚᱣᱟᱜ ᱫᱷᱚᱨᱚᱢ ᱦᱚᱸ ᱵᱟᱝᱵᱚ ᱵᱟᱧᱪᱟᱣ ᱫᱟᱲᱮᱭᱟᱜᱼᱟ ᱟᱵᱚᱣᱟᱜ ᱫᱷᱚᱨᱚᱢ ᱵᱟᱧᱪᱟᱣ ᱞᱟᱹᱜᱤᱫ ᱛᱮ ᱟᱵᱚ ᱥᱟᱱᱟᱢ ᱠᱚᱜᱮ ᱜᱤᱫᱟᱹᱨ ᱠᱚ ᱯᱤᱫᱟᱹᱨ ᱠᱚ ᱥᱟᱱᱟᱢ ᱟᱭᱚ ᱵᱟᱵᱟ ᱠᱚᱜᱮ ᱥᱟᱱᱟᱢ ᱠᱚᱜᱮ ᱟᱵᱚᱣᱟᱜ ᱯᱟᱹᱨᱥᱤ ᱛᱮ ᱚᱞᱚᱜ ᱯᱟᱲᱦᱟᱣ ᱦᱩᱭ ᱟᱵᱚᱱᱟ ᱟᱵᱚᱣᱟᱜ ᱯᱟᱹᱨᱥᱤ ᱛᱮᱵᱚᱱ ᱚᱞ ᱯᱟᱲᱦᱟᱣ ᱞᱮᱱᱠᱷᱟᱱ ᱟᱵᱚᱣᱟᱜ ᱡᱟᱦᱟᱸ ᱫᱷᱚᱨᱚᱢ ᱟᱵᱚᱣᱟᱜ ᱞᱟᱠᱪᱟᱨ ᱟᱵᱚᱣᱟᱜ ᱟᱹᱨᱤᱪᱟᱹᱞᱤ ᱥᱟᱱᱟᱢ ᱟᱵᱚ ᱩᱯᱨᱩᱢ ᱫᱟᱲᱮᱭᱟᱜᱼᱟ ᱩᱨᱩᱢ ᱫᱟᱲᱮᱭᱟᱜᱼᱟ ᱵᱚ ᱟᱨ ᱵᱚ ᱵᱟᱧᱪᱟᱣ ᱫᱟᱲᱮᱭᱟᱜᱼᱟ ᱟᱨ ᱵᱟᱝᱠᱷᱟᱱ ᱫᱚ ᱟᱵᱚ ᱫᱚ ᱵᱟᱵᱚ ᱵᱟᱧᱪᱟᱣ ᱫᱟᱲᱮᱭᱟᱜᱼᱟ ᱟᱨ ᱟᱵᱚᱣᱟᱜ ᱫᱷᱚᱨᱚᱢ ᱫᱚ ᱛᱟᱭᱚᱢ ᱨᱮᱜᱮ ᱛᱟᱦᱮᱱᱟ ᱟᱨ ᱟᱵᱚ ᱫᱚᱵᱚ ᱪᱟᱵᱟᱜᱼᱟ ᱟᱵᱚᱣᱟᱜ ᱯᱟᱹᱨᱥᱤ ᱡᱩᱫᱤ ᱵᱟᱵᱚ ᱵᱟᱧᱪᱟᱣᱟ ᱮᱱᱠᱷᱟᱱ ᱟᱵᱚᱣᱟᱜ ᱫᱷᱚᱨᱚᱢ ᱦᱚᱸ ᱵᱟᱭ ᱵᱟᱧᱪᱟᱜᱼᱟ ᱚᱱᱟ ᱛᱮᱜᱮᱞᱤᱧ ᱢᱮᱱᱟ ᱟᱵᱚ ᱥᱟᱱᱟᱢ ᱠᱚᱜᱮ ᱞᱟᱦᱟ ᱥᱮᱫ ᱵᱚ ᱞᱟᱦᱟᱜᱼᱟᱵᱚᱱ ᱟᱵᱚᱣᱟᱜ ᱯᱟᱹᱨᱥᱤ ᱛᱮᱦᱵᱚᱱ ᱚᱞᱚᱜᱼᱟ ᱟᱵᱚᱣᱟᱜ ᱯᱟᱹᱨᱥᱤ ᱛᱮ ᱚᱞ ᱠᱟᱛᱮᱫ ᱟᱵᱚᱣᱟᱜ ᱫᱷᱚᱨᱚᱢ ᱦᱚᱸᱵᱚᱱ ᱩᱨᱩᱢᱟ ᱟᱨᱵᱚᱱ ᱵᱟᱧᱪᱟᱣᱟ